ᱵᱮᱝᱠ ᱨᱮᱱ ᱠᱟᱹᱢᱤᱭᱟᱹ ᱠᱚ ᱡᱟᱦᱟᱸᱭ ᱡᱩᱫᱤ ᱵᱮᱝᱠ ᱨᱮᱭ ᱠᱟᱹᱢᱤ ᱠᱷᱟᱱ ᱥᱮ ᱤᱧᱦᱚᱸ ᱡᱩᱫᱤ ᱵᱮᱝᱠ ᱨᱮᱧ ᱠᱟᱹᱢᱤ ᱞᱮᱠᱷᱟᱱ ᱟᱭᱢᱟ ᱦᱚᱲ ᱚᱠᱚᱭ ᱠᱚ ᱵᱮᱝᱠ ᱨᱮ ᱠᱤᱪᱷᱩ ᱴᱟᱠᱟ ᱞᱮᱱᱫᱮᱱ ᱥᱮ ᱴᱟᱠᱟ ᱡᱚᱢᱟ ᱠᱚ ᱦᱤᱡᱩᱜᱚᱜᱼᱟ ᱥᱮ ᱴᱟᱠᱟ ᱛᱩᱞᱟᱹᱣ ᱠᱚ ᱦᱤᱡᱩᱜᱼᱟ ᱩᱱᱠᱩ ᱠᱤᱪᱷᱩ ᱥᱩᱵᱤᱫᱷᱟ ᱮᱢᱟᱣᱟᱠᱚ ᱦᱩᱭᱩᱜᱼᱟ ᱡᱮᱢᱚᱱ ᱦᱚᱭᱛᱳ ᱟᱭᱢᱟ ᱜᱷᱟᱹᱲᱤᱡ ᱠᱷᱚᱱᱮ ᱛᱤᱸᱜᱩ ᱟᱠᱟᱱᱟ ᱞᱟᱭᱤᱱ ᱨᱮ ᱩᱱᱤ ᱢᱟᱱᱮ ᱩᱥᱟᱹᱨᱟ ᱩᱥᱟᱹᱨᱟ ᱟᱢᱟᱜ ᱠᱟᱹᱢᱤ ᱥᱮ ᱤᱧᱟᱹᱜ ᱠᱟᱹᱢᱤᱧ ᱧᱮᱞ ᱛᱤᱧᱟᱹ ᱡᱮᱱᱚ ᱩᱱᱤ ᱩᱥᱟᱹᱨᱟ ᱟᱹᱰᱤ ᱜᱷᱟᱹᱲᱤᱡ ᱵᱟᱹᱧ ᱛᱤᱸᱜᱩ ᱦᱚᱪᱚ ᱟᱠᱟᱫᱮ ᱛᱤᱸᱜᱩ ᱦᱚᱪᱚᱭᱮ ᱚᱱᱟ ᱟᱵᱟᱨ ᱴᱟᱠᱟ ᱡᱚᱢᱟ ᱥᱮ ᱛᱩᱞᱟᱹᱣ ᱚᱠᱚᱭᱮ ᱛᱩᱞᱟᱹᱣᱮᱫ ᱠᱟᱱ ᱚᱠᱚᱭ ᱚᱥᱚᱥᱛᱤᱜ ᱠᱟᱱ ᱞᱟᱭᱤᱱ ᱨᱮ ᱛᱤᱸᱜᱩ ᱠᱟᱛᱮᱫ ᱚᱠᱚᱭ ᱟᱹᱰᱤ ᱜᱷᱟᱹᱲᱤᱡ ᱵᱟᱭ ᱛᱤᱸᱜᱩ ᱫᱟᱲᱮᱭᱟᱜ ᱠᱟᱱ ᱩᱱᱤ ᱩᱥᱟᱹᱨᱟ ᱛᱮ ᱴᱟᱠᱟ ᱮᱢᱤᱧ ᱤᱧᱤᱧ ᱢᱮᱱᱟ ᱡᱮᱱᱚ ᱩᱥᱟᱹᱨᱟᱛᱮ ᱴᱟᱠᱟᱭ ᱦᱟᱛᱟᱣ ᱟᱵᱟᱨ ᱡᱮᱢᱚᱱ ᱴᱟᱠᱟ ᱵᱚᱫᱚᱞᱮᱱᱟ ᱴᱟᱠᱟ ᱵᱚᱫᱚᱞ ᱠᱷᱮᱛᱨᱮ ᱨᱮᱦᱚᱸ ᱡᱮᱢᱚᱱ ᱞᱟᱦᱟᱛᱮ ᱢᱤᱫ ᱥᱚᱢᱚᱭ ᱟᱹᱰᱤ ᱚᱥᱩᱵᱤᱫᱷᱟ ᱦᱩᱭ ᱞᱮᱱᱟ ᱴᱟᱠᱟ ᱵᱚᱫᱚᱞ ᱮᱱᱟ ᱛᱚᱠᱷᱚᱱ ᱦᱚᱲ ᱵᱮᱝᱠ ᱨᱮ ᱥᱚᱠᱛᱚ ᱠᱚ ᱵᱷᱤᱲ ᱮᱫ ᱛᱟᱦᱮᱱᱟ ᱞᱟᱭᱤᱱ ᱨᱮᱠᱚ ᱛᱤᱸᱜᱩ ᱠᱚᱜ ᱠᱟᱱ ᱛᱟᱦᱮᱱᱟ ᱚᱱᱟ ᱴᱟᱠᱟ ᱵᱚᱫᱚᱞ ᱯᱚᱨ ᱦᱚᱲ ᱠᱟᱡᱟᱠ ᱠᱚ ᱚᱥᱚᱥᱛᱤ ᱪᱟᱵᱟ ᱞᱮᱱᱟ ᱱᱤᱡᱮᱨᱟᱜ ᱴᱟᱠᱟ ᱵᱮᱝᱠ ᱨᱮ ᱡᱚᱢᱟ ᱪᱟᱵᱟ ᱠᱟᱛᱮᱫ ᱟᱵᱟᱨ ᱵᱮᱝᱠ ᱠᱷᱚᱱ ᱮᱴᱟᱜ ᱴᱟᱠᱟ ᱦᱟᱛᱟᱣ ᱦᱩᱭᱩᱜᱚᱜ ᱠᱟᱱᱟ ᱟᱫᱚ ᱚᱱᱠᱟ ᱞᱮᱠᱟᱛᱮ ᱵᱮᱝᱠ ᱨᱮ ᱠᱟᱹᱢᱭᱟ ᱠᱚᱫᱚ ᱢᱟᱱᱮ ᱚᱠᱚᱭ ᱠᱚ ᱪᱟᱞᱟᱜ ᱟᱠᱚ ᱩᱱᱠᱩ ᱥᱩᱡᱳᱜᱽ ᱥᱩᱵᱤᱫᱷᱟ ᱮᱢᱟᱣᱟᱠᱚ ᱦᱩᱭᱩᱜᱼᱟ